ᱠᱚᱱᱤᱠᱟ ᱫᱤ ᱟᱢ ᱦᱟᱱᱛᱮ ᱱᱟᱱᱛᱮ ᱫᱟᱬᱟᱱ ᱚᱠᱛᱚ ᱚᱠᱟᱴᱟᱜ ᱵᱮᱥᱤ ᱧᱮᱞᱮᱢ ᱠᱩᱥᱤᱭᱟᱜᱼᱟ ᱵᱩᱨᱩ ᱥᱮ ᱜᱟᱰᱟ ᱥᱚᱰᱚᱜ ᱚᱠᱟ ᱠᱚ ᱤᱧ ᱫᱚ ᱜᱟᱰᱟ ᱥᱚᱰᱚᱜ ᱥᱮᱫ ᱪᱟᱞᱟᱜ ᱜᱮ ᱫᱷᱮᱨ ᱤᱧ ᱠᱩᱥᱤᱭᱟᱼᱟ ᱚᱸᱰᱮ ᱜᱟᱰᱟᱨᱮ ᱚᱱᱮ ᱞᱟᱹᱣᱠᱟᱹ ᱠᱚᱠᱚ ᱪᱟᱞᱟᱣᱟ ᱞᱟᱹᱣᱠᱟᱹ ᱨᱮ ᱫᱮᱡ ᱠᱚ ᱟᱰᱤ ᱨᱟᱹᱥᱠᱟᱹ ᱜᱮᱧ ᱵᱩᱡᱷᱟᱹᱣᱟ